ᱦᱟᱹᱠᱩ ᱥᱟᱵ ᱞᱟᱹᱜᱤᱫ ᱚᱠᱟ ᱞᱮᱠᱟᱱ ᱞᱟᱹᱣᱠᱟᱹ ᱵᱮᱵᱚᱦᱟᱨ ᱦᱩᱭᱩᱜᱼᱟ ᱦᱟᱹᱠᱩ ᱥᱟᱵ ᱞᱟᱹᱜᱤᱫ ᱢᱟᱱᱮ ᱞᱟᱹᱣᱠᱟᱹ ᱫᱚ ᱚᱠᱟ ᱞᱮᱠᱟᱱ ᱵᱮᱵᱚᱦᱟᱨ ᱦᱩᱭᱩᱜᱼᱟ ᱞᱟᱹᱣᱠᱟᱹ ᱫᱚ ᱠᱤ ᱦᱚᱯᱚᱱ ᱱᱟᱹᱭ ᱨᱮᱦᱚᱸ ᱵᱟᱭ ᱪᱟᱞᱟᱜᱼᱟ ᱥᱮ ᱟᱦᱟᱨ ᱨᱮᱦᱚᱸ ᱵᱟᱭ ᱪᱟᱞᱟᱜᱼᱟ ᱞᱟᱹᱣᱠᱟᱹ ᱫᱚ ᱢᱟᱱᱮ ᱥᱮᱬᱟ ᱱᱟᱹᱭ ᱨᱮᱜᱮ ᱞᱟᱹᱣᱠᱟᱹ ᱫᱚᱠᱚ ᱤᱫᱤᱭᱟᱠᱚ ᱟᱨ ᱚᱱᱟ ᱱᱟᱹᱭ ᱥᱮᱬᱟ ᱢᱟᱨᱟᱝ ᱱᱟᱹᱭ ᱛᱟᱦᱮᱱᱟ ᱛᱚᱵᱮ ᱨᱮᱥᱮ ᱫᱚ ᱱᱟᱹᱣᱠᱟᱹ ᱠᱚ ᱛᱮᱠᱚ ᱯᱟᱨᱚᱢᱜᱼᱟ ᱱᱚᱣᱟ ᱰᱷᱤᱯ ᱠᱷᱚᱱᱟᱜ ᱦᱟᱱᱟ ᱰᱷᱤᱯ ᱮᱱᱠᱷᱟᱱ ᱫᱚ ᱟᱨ ᱡᱟᱹᱥᱛᱤ ᱠᱟᱛᱮᱫ ᱫᱚ ᱱᱟᱹᱭ ᱨᱮᱫᱚ ᱢᱟᱱᱮ ᱞᱟᱹᱣᱠᱟᱹ ᱛᱮᱜᱮ ᱡᱟᱹᱥᱛᱤ ᱠᱟᱛᱮᱫ ᱫᱚ ᱵᱟᱝ ᱢᱟᱱᱮ ᱚᱱᱟ ᱫᱚ ᱱᱟᱹᱭ ᱨᱮᱫᱚ ᱞᱟᱹᱣᱠᱟᱹ ᱛᱮᱜᱮ ᱠᱚ ᱯᱟᱨᱚᱢᱚᱜᱼᱟ ᱟᱨ ᱢᱟᱱᱞᱤᱭᱟ ᱟᱢ ᱦᱟᱹᱠᱩᱢ ᱜᱚᱡᱮᱫ ᱠᱚᱣᱟ ᱱᱟᱹᱭ ᱨᱮ ᱮᱱᱠᱷᱟᱱ ᱞᱟᱹᱣᱠᱟᱹᱛᱤᱢ ᱪᱟᱞᱟᱜ ᱠᱟᱱᱟ ᱤᱧᱴᱷᱮᱱ ᱟᱨ ᱚᱱᱟ ᱞᱟᱹᱣᱠᱟᱹ ᱦᱚᱸ ᱢᱟᱱᱮ ᱱᱟᱹᱭ ᱨᱮ ᱪᱟᱞᱟᱜ ᱞᱟᱹᱜᱤᱫ ᱫᱚ ᱢᱟᱱᱮ ᱞᱟᱹᱣᱠᱟᱹ ᱦᱚᱸ ᱵᱮᱥ ᱛᱟᱦᱮᱸ ᱫᱚᱨᱠᱟᱨ ᱠᱤ ᱡᱟᱦᱟᱸ ᱨᱮ ᱚᱸᱰᱮ ᱫᱚ ᱵᱟᱹᱲᱤᱡ ᱜᱮᱭᱟ ᱵᱟᱭ ᱵᱮᱥᱟ ᱚᱱᱠᱟᱛᱮ ᱫᱟᱜ ᱵᱚᱞᱚᱱᱟ ᱚᱱᱟ ᱱᱟᱹᱣᱠᱟᱹ ᱚᱱᱠᱟ ᱦᱚᱸ ᱟᱞᱚ ᱛᱟᱦᱮᱸ ᱫᱚᱨᱠᱟᱨ ᱠᱤ ᱱᱟᱹᱣᱠᱟᱹ ᱦᱚᱸ ᱵᱮᱥ ᱜᱮ ᱛᱟᱦᱮᱱ ᱫᱚᱨᱠᱟ ᱛᱟᱦᱮᱱᱢᱟ ᱟᱨ ᱚᱱᱟ ᱱᱟᱹᱣᱠᱟᱹᱛᱮ ᱦᱤᱡᱩᱜ ᱥᱮᱱᱚᱜ ᱦᱚᱸ ᱢᱟᱱᱮ ᱵᱮᱥ ᱜᱮ ᱛᱟᱦᱮᱱᱢᱟ ᱦᱚᱲ ᱠᱚ ᱟᱞᱚᱠᱚ ᱞᱚᱥᱠᱟᱱᱜᱢᱟ ᱟᱨ ᱟᱢ ᱦᱚᱢ ᱦᱟᱹᱠᱩᱢ ᱜᱚᱡ ᱠᱚᱣᱟ ᱮᱢᱟᱱᱮᱢ ᱜᱚᱡ ᱠᱚᱣᱟ ᱟᱢ ᱦᱚᱸ ᱢᱟᱱᱮ ᱵᱮᱥ ᱛᱮᱜᱮᱢ ᱪᱟᱞᱟᱜᱼᱟ ᱟᱨ ᱱᱟᱹᱭ ᱨᱮᱫᱚ ᱪᱮᱫᱠᱟᱛᱮ ᱦᱟᱹᱠᱩ ᱠᱫᱚᱢ ᱜᱚᱡ ᱠᱚᱣᱟ ᱟᱢ ᱛᱟᱞᱟ ᱱᱟᱹᱭᱮᱢ ᱪᱟᱞᱟᱣᱮᱱᱟ ᱵᱛᱞᱟ ᱱᱟᱹᱭ ᱫᱷᱟᱨᱮ ᱱᱟᱹᱭ ᱨᱮᱦᱚᱸ ᱞᱟᱹᱣᱠᱟᱹᱛᱮ ᱟᱨ ᱡᱟᱞᱟᱢ ᱪᱟᱯᱟᱫ ᱠᱮᱜᱼᱟ ᱟᱨ ᱡᱟᱞᱟᱢ ᱪᱟᱯᱟᱫ ᱠᱟᱛᱮᱫ ᱡᱟᱞᱟᱢ ᱪᱟᱯᱟᱫ ᱠᱟᱛᱮᱫ ᱚᱸᱰᱮ ᱠᱷᱚᱱᱟᱜ ᱟᱢ ᱠᱟᱹᱠᱩᱢ ᱥᱟᱵ ᱥᱟᱵ ᱠᱚᱣᱟ ᱚᱱᱠᱟ ᱛᱮᱜᱮ ᱢᱟᱱᱮ ᱦᱟᱹᱠᱩ ᱫᱚᱠᱚ ᱱᱟᱹᱭ ᱠᱷᱚᱱ ᱫᱚᱠᱚ ᱚᱣᱟᱨ ᱚᱰᱳᱠ ᱠᱚᱣᱟ ᱟᱨ ᱠᱚ ᱟᱨ ᱢᱟᱱᱞᱤᱭᱟ ᱟᱢ ᱟᱦᱟᱨ ᱨᱮ ᱥᱮ ᱢᱩᱰᱩ ᱨᱮ ᱚᱱᱟᱛᱮᱢᱟ ᱞᱟᱹᱣᱠᱟᱹ ᱛᱮᱢᱟ ᱟᱢ ᱢᱟ ᱵᱟᱢ ᱵᱟᱢ ᱵᱮᱵᱚᱦᱟᱨᱟ ᱟᱨ ᱵᱮᱵᱚᱦᱟᱨ ᱦᱚᱸ ᱵᱟᱢ ᱵᱮᱵᱚᱦᱟᱨᱟ ᱟᱨ ᱚᱸᱰᱮᱢᱟ ᱱᱟᱹᱣᱠᱟᱹ ᱞᱟᱹᱣᱠᱟ ᱦᱚᱸ ᱵᱟᱠᱚ ᱪᱟᱞᱟᱣᱟ ᱟᱫᱚ ᱚᱱᱟ ᱞᱟᱹᱜᱤᱫᱛᱮ ᱟᱢ ᱫᱚ ᱞᱟᱹᱣᱠᱟᱹ ᱫᱚ ᱱᱟᱹᱭ ᱨᱮᱜᱮ ᱠᱚ ᱪᱟᱞᱟᱣᱟ ᱟᱨ ᱟᱫᱚ ᱞᱟᱹᱣᱠᱟ ᱦᱚᱸ ᱢᱟᱱᱮ ᱵᱮᱥ ᱛᱟᱦᱮᱸ ᱫᱚᱨᱠᱟᱨ ᱟᱨ ᱟᱢ ᱞᱟᱹᱣᱠᱟᱹ ᱪᱟᱞᱟᱣ ᱦᱚᱸ ᱵᱟᱲᱟᱭ ᱢᱮ ᱥᱮ ᱟᱢ ᱞᱟᱹᱣᱠᱟᱹ ᱨᱮᱢ ᱫᱮᱡ ᱟᱠᱟᱱᱟ ᱡᱟᱦᱟᱸᱭ ᱞᱟᱹᱣᱠᱟᱹ ᱪᱟᱞᱟᱣ ᱦᱚᱲ ᱦᱚᱸ ᱵᱮᱥᱮ ᱞᱟᱹᱣᱠᱟᱹᱭ ᱪᱟᱞᱟᱣ ᱫᱟᱲᱮᱭᱟᱜᱢᱟ ᱚᱱᱟᱜᱮ ᱟᱢ ᱟᱨ ᱚᱱᱠᱟ ᱛᱮᱜᱮ ᱦᱟᱹᱠᱩ ᱫᱚᱢ ᱥᱟᱵ ᱠᱚᱣᱟ